ᱦᱟᱹᱞᱤ ᱥᱮᱨᱢᱟ ᱠᱚᱨᱮ ᱟᱞᱮ ᱥᱮᱫ ᱫᱚ ᱥᱟᱸᱜᱷᱟᱨ ᱫᱚ ᱟᱹᱰᱤ ᱛᱮᱫ ᱜᱮ ᱵᱟᱹᱲᱛᱤ ᱟᱠᱟᱱᱟ ᱱᱚᱣᱟ ᱫᱚ ᱤᱧᱟᱹᱜ ᱥᱟᱶᱛᱟ ᱨᱮ ᱟᱹᱰᱤ ᱢᱟᱨᱟᱝ ᱮ ᱮᱥᱮᱨ ᱟᱠᱟᱫᱟ ᱪᱮᱫᱟᱜ ᱥᱮ ᱟᱵᱚ ᱱᱮᱛᱟᱨ ᱡᱟᱦᱟᱸ ᱛᱤᱱᱟᱹᱜ ᱠᱟᱛᱮ ᱜᱮ ᱱᱟᱥᱮᱭᱟᱜ ᱵᱟᱝ ᱱᱟᱥᱮᱭᱟᱜ ᱵᱟᱝ ᱴᱟᱠᱟ ᱯᱚᱭᱥᱟ ᱵᱚᱱ ᱨᱚᱡᱜᱟᱨ ᱮᱫᱟ ᱡᱚᱛᱚ ᱦᱚᱲ ᱜᱮ ᱟᱨ ᱚᱱᱟ ᱴᱟᱠᱟ ᱯᱚᱭᱥᱟ ᱨᱳᱡᱽᱜᱟᱨ ᱠᱟᱛᱮ ᱟᱵᱚ ᱟᱵᱚᱣᱟᱜ ᱜᱷᱟᱨᱚᱸᱡᱽ ᱨᱮᱭᱟᱜ ᱠᱟᱹᱢᱤ ᱨᱮ ᱡᱚᱢᱟᱜ ᱨᱮ ᱚᱞᱚᱜ ᱯᱟᱲᱦᱟᱣ ᱨᱮ ᱠᱤᱪᱨᱤᱡ ᱠᱷᱟᱰᱩᱣᱟᱹᱜ ᱨᱮ ᱪᱟᱥᱵᱟᱥ ᱨᱮ ᱩᱱ ᱵᱚᱱ ᱠᱷᱚᱨᱚᱪ ᱮᱫᱟ ᱟᱨᱦᱚᱸ ᱟᱭᱢᱟ ᱜᱮ ᱠᱷᱚᱨᱚᱪ ᱢᱮᱱᱟᱜᱼᱟ ᱚᱱᱟ ᱨᱮᱵᱚᱱ ᱠᱷᱚᱨᱚᱪ ᱮᱫᱟ ᱟᱨ ᱱᱮᱛᱟᱨ ᱡᱚᱛᱚ ᱦᱚᱲ ᱜᱮ ᱟᱵᱚ ᱟᱹᱰᱤ ᱛᱮᱫ ᱵᱚᱱ ᱵᱮᱥᱛᱚ ᱪᱟᱵᱟ ᱟᱠᱟᱱᱟ ᱛᱚ ᱚᱱᱟ ᱵᱮᱥᱛᱚ ᱠᱷᱚᱱ ᱩᱰᱩᱠᱚᱜ ᱞᱟᱹᱜᱤᱫ ᱡᱚᱛᱚ ᱦᱚᱲ ᱜᱮ ᱡᱟᱦᱟᱸ ᱥᱮᱫ ᱮᱴᱟᱜ ᱥᱮᱫ ᱪᱟᱞᱟᱜ ᱥᱟᱱᱟ ᱠᱟᱱᱟ ᱢᱤᱫ ᱫᱤᱱ ᱞᱟᱜᱤᱜ ᱜᱷᱟᱨᱚᱸᱡᱽ ᱨᱮᱱ ᱡᱚᱛᱚ ᱦᱚᱲ ᱱᱤᱭᱮ ᱫᱟᱬᱟᱱ ᱪᱟᱞᱟᱜ ᱥᱟᱱᱟ ᱠᱟᱱᱟ ᱵᱟᱨᱦᱮ ᱮᱴᱟᱜ ᱡᱟᱭᱜᱟ ᱵᱟᱰᱟᱭ ᱥᱟᱱᱟ ᱠᱟᱱᱟ ᱮᱴᱟᱜ ᱥᱮᱫ ᱪᱟᱞᱟᱣ ᱠᱟᱛᱮ ᱡᱟᱦᱟᱱᱟᱜ ᱜᱮ ᱡᱚᱡᱚᱢ ᱥᱟᱱᱟ ᱠᱟᱱᱟ ᱛᱚ ᱱᱚᱣᱟᱜᱮ ᱤᱧᱟᱹᱜ ᱥᱟᱶᱛᱟ ᱨᱮᱫᱚ ᱟᱹᱰᱤ ᱢᱟᱨᱟᱝ ᱮᱭ ᱮᱥᱮᱨ ᱟᱠᱟᱫᱟ